ᱦᱮᱞᱳ ᱦᱮᱸ ᱜᱚᱢᱠᱮ ᱦᱮᱸ ᱞᱟᱹᱭ ᱫᱟᱲᱮᱭᱟᱜᱼᱟ ᱵᱤᱱ ᱵᱟᱝᱟ ᱥᱮᱫᱟᱭᱢᱟ ᱜᱚᱢᱠᱮ ᱟᱵᱚ ᱟᱛᱳ ᱫᱤᱥᱚᱢ ᱠᱚᱨᱮᱢᱟ ᱱᱚᱣᱟ ᱠᱟᱪᱟ ᱨᱟᱥᱛᱟ ᱜᱮ ᱛᱟᱦᱮᱸ ᱠᱟᱱᱟ ᱟᱨ ᱯᱤᱪ ᱨᱟᱥᱛᱟ ᱠᱚᱢᱯᱞᱤᱴ ᱵᱟᱭ ᱛᱟᱦᱮᱸ ᱠᱟᱱᱟ ᱱᱚᱜᱼᱚᱸᱭ ᱠᱤᱪᱷᱤ ᱫᱤᱱ ᱦᱩᱭᱱᱟ ᱫᱚᱥ ᱯᱚᱫᱨᱚ ᱵᱚᱨᱥᱚ ᱦᱩᱭᱩᱜ ᱠᱟᱱᱟ ᱢᱟᱱᱮ ᱥᱚᱨᱠᱟᱨ ᱟᱵᱚ ᱦᱚᱲ ᱟᱛᱳ ᱫᱤᱥᱚᱢ ᱞᱟᱹᱜᱤᱫ ᱦᱚᱸ ᱥᱩᱵᱤᱫᱟ ᱟᱹᱰᱤ ᱜᱟᱱ ᱜᱮ ᱮᱢᱚᱜ ᱠᱟᱱᱟ ᱢᱟᱱᱮ ᱡᱟᱣ ᱫᱚ ᱟᱛᱳ ᱫᱤᱥᱚᱢ ᱦᱚᱸ ᱞᱚᱥᱚᱫ ᱵᱟᱹᱞᱤ ᱛᱮᱜᱮ ᱯᱮᱨᱮᱡ ᱪᱟᱵᱟ ᱞᱮᱱᱟ ᱱᱤᱛᱚᱜ ᱚᱱᱟ ᱠᱤᱪᱷᱩ ᱫᱤᱱ ᱦᱩᱭᱱᱟ ᱟᱛᱳ ᱠᱚ ᱠᱚᱝᱠᱨᱤᱴᱚᱜ ᱠᱟᱱᱟ

ᱦᱚᱸ ᱟᱛᱳ ᱠᱚᱫᱚ ᱛᱟᱵᱚᱱ ᱡᱚᱛᱚ ᱠᱚᱝᱠᱨᱤᱴ ᱠᱟᱱᱟ ᱫᱟᱜ ᱞᱤᱜᱤᱱ ᱞᱟᱹᱜᱤᱫᱛᱮ ᱰᱨᱮᱱ ᱦᱚᱸ ᱵᱮᱱᱟᱣ ᱠᱟᱱᱟ ᱥᱟᱹᱭᱤᱰ ᱛᱮ ᱟᱹᱰᱤ ᱪᱮᱨᱦᱟ ᱱᱟᱯᱟᱭ

ᱥᱮᱴᱮᱨ ᱞᱮᱱ ᱴᱨᱮᱱ ᱜᱟᱹᱰᱤ ᱪᱮ ᱚᱠᱟ ᱦᱳᱭ ᱦᱳᱭ ᱢᱟᱲᱟᱝ ᱢᱟᱲᱟᱝᱢᱟ ᱚᱱᱟ ᱵᱟᱥ ᱦᱮᱱᱟᱜᱼᱟ ᱚᱱᱟ ᱱᱤᱛᱳᱜ ᱫᱚ ᱱᱟᱦᱟᱜ ᱥᱚᱨᱠᱟᱨᱮ ᱤᱭᱟᱹ ᱠᱮᱫ ᱵᱚᱱᱟ ᱯᱟᱸᱪ ᱴᱟᱠᱟᱛᱮ

ᱥᱮᱱᱚᱜ ᱠᱟᱱᱟ ᱟᱹᱰᱤ ᱪᱮᱨᱦᱟ ᱠᱟᱱᱟ ᱱᱤᱛᱳᱜ ᱦᱚᱨ ᱠᱚᱦᱚᱸ ᱜᱚᱴᱟ ᱯᱤᱪ ᱟᱠᱟᱱᱟ ᱵᱚᱞᱚᱠ ᱪᱟᱞᱟᱜ ᱦᱚᱸ ᱪᱮᱫ ᱚᱥᱩᱵᱤᱫᱟ ᱵᱟᱹᱱᱩᱜᱼᱟ ᱟᱨ ᱱᱤᱛᱳᱜ ᱢᱟᱦᱟᱜ ᱱᱚᱜᱼᱚᱸᱭ ᱟᱸᱡᱚᱢᱚᱜ ᱠᱟᱱᱟ ᱡᱟᱦᱟᱸ ᱱᱟᱜ ᱢᱳᱫᱤ ᱥᱚᱨᱠᱟᱨᱮ ᱜᱷᱳᱥᱳᱱᱟ ᱠᱟᱜ ᱢᱟᱭ ᱱᱟᱦᱟᱜ ᱱᱤᱛᱳᱜ ᱨᱮ ᱞ ᱱᱟᱦᱟᱜ ᱵᱮᱱᱟᱜ ᱠᱟᱱ ᱛᱟᱵᱚᱱᱟ ᱱᱟᱦᱟᱜ ᱨᱟᱭᱨᱚᱢᱯᱩᱨ ᱠᱷᱚᱱ ᱱᱟᱦᱟᱜ ᱵᱟᱹᱝᱨᱤᱯᱩᱥᱤ ᱱᱟᱦᱟᱜ ᱨᱮᱹᱞ ᱞᱮ ᱥᱚᱝᱡᱳᱜᱮᱜᱼᱟ ᱟᱨ ᱱᱚᱣᱟ ᱟᱹᱰᱤ ᱨᱟᱹᱥᱠᱟᱹ ᱠᱷᱚᱵᱚᱨ ᱦᱮᱸ ᱱᱟᱦᱟᱜ ᱱᱟᱦᱟᱜ ᱦᱩᱭ ᱪᱟᱵᱟ ᱠᱟᱱᱟ ᱮᱱᱠᱷᱚᱱ ᱟᱨ ᱪᱮᱫ ᱦᱚᱸ ᱠᱟᱹᱢᱤ ᱱᱤᱛᱳᱜ ᱱᱟᱦᱟᱜ ᱟᱹᱣᱨᱤ ᱠᱚ ᱮᱦᱚᱵ ᱩᱛᱟᱹᱨᱟ ᱱᱮᱥ ᱱᱟᱦᱟᱜ ᱮᱦᱚᱵᱚᱜ ᱠᱟᱱᱟ ᱫᱩᱭ ᱦᱟᱡᱟᱨ ᱯᱚᱧᱪᱤᱥ ᱛᱮᱫᱚ ᱪᱟᱹᱞᱩ ᱜᱚᱫᱚᱜᱼᱟ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱦᱮᱸ ᱱᱤᱛᱳᱜ ᱫᱚ ᱟᱞᱮ ᱵᱚᱞᱚᱠ ᱪᱟᱞᱟᱜ ᱦᱚᱸ ᱥᱩᱵᱤᱫᱟ ᱠᱟᱱᱟ ᱵᱟᱡᱟᱨ ᱪᱟᱞᱟᱜ ᱱᱤᱛᱳᱜ ᱫᱚ ᱞᱚᱜᱚᱱ ᱡᱟᱦᱟᱸ ᱩᱱ ᱫᱤᱱ ᱟᱥᱟ ᱵᱟᱭ ᱛᱟᱦᱮᱸ ᱠᱟᱱᱟ ᱱᱤᱛᱳᱜ ᱫᱚ ᱜᱚᱴᱟ ᱯᱟᱲᱟ ᱢᱟᱱᱮ ᱯᱤᱪ ᱠᱟᱱᱟ ᱨᱟᱥᱛᱟ ᱦᱟᱱᱟ ᱟᱛᱳ ᱠᱷᱚᱱ ᱱᱚᱣᱟ ᱟᱛᱳ ᱡᱚᱛᱚ ᱛᱟᱦᱮᱭᱱᱟ ᱜᱟᱹᱰᱤ ᱢᱚᱴᱚᱨ ᱱᱤᱛᱳᱜ ᱫᱚ ᱜᱚᱴᱟ ᱯᱟᱲᱟ ᱜᱮ ᱫᱟᱹᱲᱮᱜᱼᱟ

ᱟᱨ ᱱᱤᱛᱳᱜ ᱟᱛᱳ ᱠᱚᱨᱮᱱᱟᱜ ᱦᱚᱸ ᱡᱟᱣ ᱫᱚ ᱰᱤᱵᱨᱤ ᱵᱟᱹᱛᱤ ᱛᱟᱦᱮᱸ ᱠᱟᱱᱟ ᱱᱤᱛᱳᱜ ᱫᱚ ᱟᱛᱳ ᱯᱤᱪᱷᱤ ᱥᱚᱨᱠᱟᱨ ᱢᱟᱱᱮ ᱞᱟᱭᱤᱱ ᱮᱢ ᱠᱟᱫ ᱵᱚᱱᱟ ᱟᱫᱚ ᱵᱤᱞ ᱵᱟᱭ ᱤᱫᱤᱭᱮᱫ ᱜᱮᱭᱟ ᱢᱟᱨᱥᱟᱞ ᱠᱚᱜ ᱠᱟᱱᱟ ᱟᱛᱳ ᱫᱤᱥᱚᱢ ᱠᱚ ᱰᱤᱜᱽ ᱰᱤᱜᱽ ᱟᱹᱰᱤ ᱨᱟᱹᱥᱠᱟᱹ ᱞᱮ ᱵᱩᱡᱷᱟᱹᱣᱮᱜᱼᱟ ᱵᱟᱡᱟᱨ ᱞᱮᱠᱟ ᱵᱩᱡᱷᱟᱹᱜ ᱠᱟᱱᱟ ᱠᱷᱩᱱᱴᱤ ᱯᱤᱪᱷᱤ ᱮᱢ ᱠᱟᱜ ᱞᱮᱭᱟ ᱦᱚᱨᱛᱮ ᱦᱤᱡᱩᱜ ᱥᱮᱱᱚᱜ ᱦᱮᱸ ᱴᱷᱤᱠ ᱜᱮᱭᱟᱢᱟ ᱧᱟᱯᱟᱢ ᱦᱩᱭᱩᱜᱼᱟ ᱱᱟᱦᱟᱜ ᱚᱱᱠᱟᱜᱮ